ᱤᱧᱟᱹᱜ ᱚᱲᱟᱜ ᱨᱮ ᱥᱤᱢ ᱦᱚᱸ ᱜᱮᱰᱮ ᱦᱚᱸ ᱢᱮᱱᱟᱜ ᱠᱚᱣᱟ ᱟᱫᱚ ᱤᱧ ᱫᱚ ᱥᱤᱢ ᱠᱚᱫᱚ ᱫᱟᱜ ᱡᱟᱹᱯᱩᱫ ᱫᱤᱱ ᱫᱚ ᱠᱟᱹᱴᱤᱡ ᱡᱚᱛᱚᱱ ᱯᱟᱲᱟᱜᱼᱟ ᱩᱱᱠᱩ ᱫᱚ ᱚᱱᱟ ᱵᱟᱦᱨᱮ ᱥᱮᱱ ᱵᱟᱠᱚ ᱪᱟᱞᱟᱣ ᱫᱟᱲᱮᱭᱟᱜᱼᱟ ᱚᱲᱟᱜ ᱨᱮ ᱠᱷᱚᱫᱮ ᱠᱚ ᱮᱢ ᱦᱩᱭᱩᱜᱼᱟ ᱟᱨ ᱥᱤᱢ ᱠᱚᱫᱚ ᱚᱱᱠᱟ ᱵᱤᱞᱤ ᱞᱮᱠᱷᱟᱱ ᱠᱚ ᱵᱩᱨᱥᱤ ᱵᱮᱱᱟᱣ ᱦᱩᱭᱩᱜᱼᱟ ᱵᱩᱨᱥᱤ ᱪᱮᱛᱟᱱ ᱨᱮ ᱫᱚᱦᱚ ᱦᱩᱭᱩᱜᱼᱟ ᱦᱚᱯᱚᱱ ᱞᱮᱠᱷᱟᱱ ᱠᱚ ᱵᱩᱨᱥᱤ ᱠᱷᱚᱱ ᱟᱬᱜᱚ ᱠᱟᱛᱮᱫ ᱚᱱᱟ ᱥᱮᱸᱜᱮᱞ ᱪᱩᱞᱦᱟᱹ ᱠᱚᱨᱮᱫ ᱟᱞᱚ ᱠᱚ ᱥᱮᱱᱚᱜ ᱚᱱᱟ ᱠᱷᱟᱹᱛᱤᱨ ᱥᱮ ᱪᱩᱞᱦᱟᱹ ᱠᱚᱵᱚᱱ ᱮᱥᱮᱫ ᱠᱟᱜᱼᱟ ᱵᱚᱱ ᱟᱨ ᱜᱷᱟᱹᱨᱤ ᱛᱮᱵᱚᱱ ᱦᱟᱹᱨᱩᱵ ᱫᱚᱦᱚ ᱠᱟᱠᱚᱣᱟ ᱚᱱᱟ ᱠᱩᱬᱤᱫ ᱠᱚ ᱜᱤᱫᱤ ᱠᱚᱴᱷᱮᱱ ᱠᱷᱚᱱ ᱵᱚᱱ ᱵᱟᱧᱪᱟᱣ ᱫᱚᱦᱚ ᱠᱚᱣᱟ ᱟᱨ ᱩᱱᱠᱩ ᱫᱚ ᱦᱚᱯᱚᱱ ᱡᱚᱠᱷᱚᱱ ᱫᱚ ᱰᱷᱮᱨ ᱥᱟᱺᱜᱤᱧ ᱫᱚ ᱵᱟᱵᱚᱱ ᱵᱷᱮᱡᱟ ᱠᱚᱣᱟ ᱱᱟᱜ ᱦᱳᱭ ᱵᱟᱵᱚᱱ ᱟᱲᱟᱜ ᱠᱟᱠᱚᱣᱟ ᱧᱮᱞ ᱦᱩᱭᱩᱜᱼᱟ ᱟᱨ ᱜᱮᱰᱮ ᱠᱚᱫᱚ ᱩᱱᱠᱩ ᱫᱚ ᱦᱚᱯᱚᱱ ᱞᱮᱠᱷᱟᱱ ᱠᱚ ᱟᱵᱚᱣᱟᱜ ᱵᱟᱲᱜᱮ ᱠᱚᱨᱮ ᱜᱟᱹᱰᱭᱟᱹ ᱞᱮᱠᱟ ᱵᱚᱱ ᱵᱮᱱᱟᱣ ᱠᱟᱜᱼᱟ ᱟᱨ ᱚᱸᱰᱮ ᱵᱚᱱ ᱮᱴᱮᱫ ᱠᱟᱜᱼᱟ ᱵᱚᱱ ᱵᱟᱠᱷᱟᱱ ᱮᱥᱮᱫ ᱠᱟᱜᱼᱟ ᱵᱚᱱ ᱚᱸᱰᱮ ᱵᱚᱱ ᱟᱲᱟᱜ ᱠᱟᱠᱚᱣᱟ ᱟᱨ ᱪᱤᱞᱤ ᱦᱚᱸ ᱟᱞᱚ ᱠᱚ ᱟᱹᱛᱠᱤᱨᱮ ᱫᱟᱲᱮᱭᱟᱠᱚ ᱢᱟ ᱥᱮᱛᱟ ᱯᱩᱥᱤ ᱠᱚ ᱚᱱᱠᱟ ᱵᱚᱱ ᱵᱮᱱᱟᱣ ᱠᱟᱜᱼᱟ ᱟᱨ ᱟᱹᱰᱤ ᱡᱚᱛᱚᱱ ᱠᱚᱣᱟ ᱵᱚᱱ ᱵᱟᱝᱠᱷᱟᱱ ᱫᱚ ᱩᱱᱠᱩ ᱵᱟᱠᱚ ᱢᱟᱨᱟᱝᱚᱜᱼᱟ ᱠᱚ ᱟᱨ ᱨᱟᱵᱟᱝ ᱫᱤᱱ ᱠᱚᱦᱚᱸ ᱠᱟᱹᱴᱤᱡ ᱡᱚᱛᱚᱱ ᱯᱟᱲᱟᱜᱼᱟ ᱥᱤᱛᱩᱝ ᱫᱤᱱ ᱠᱚᱫᱚ ᱦᱚᱯᱚᱱ ᱞᱮᱱᱠᱷᱟᱱ ᱦᱚᱯᱚᱱ ᱠᱚ ᱞᱚᱜᱚᱱ ᱫᱷᱟᱨᱟ ᱠᱚ ᱢᱟᱨᱟᱝᱚᱜᱼᱟ ᱩᱱᱟᱹᱜ ᱡᱚᱛᱚᱱ ᱵᱟᱝ ᱯᱟᱲᱟᱜᱼᱟ ᱵᱟᱦᱨᱮ ᱠᱚᱨᱮ ᱚᱱᱟ ᱜᱷᱟᱸᱥ ᱠᱚ ᱵᱟᱠᱷᱟᱱ ᱜᱷᱟᱸᱥ ᱡᱟᱝ ᱠᱚᱠᱚ ᱡᱚᱢᱟᱠᱚ ᱟᱨ ᱩᱱᱠᱩ ᱛᱤᱡᱩ ᱠᱚᱠᱚ ᱡᱚᱢ ᱠᱚᱣᱟ ᱠᱚ ᱵᱟᱦᱨᱮ ᱠᱚ ᱥᱮᱱ ᱠᱟᱛᱮᱱ